ᱮᱴᱟᱜ ᱮᱴᱟᱜ ᱯᱟᱹᱨᱥᱤ ᱞᱮᱠᱟᱜᱮ ᱟᱵᱚ ᱥᱟᱱᱛᱟᱞᱤ ᱯᱟᱹᱨᱥᱤ ᱦᱚᱸ ᱵᱷᱟᱨᱚᱛ ᱫᱤᱥᱚᱢ ᱨᱮᱭᱟᱜ ᱥᱚᱝᱵᱤᱷᱟᱱ ᱨᱮ ᱡᱚᱯᱲᱟᱣ ᱢᱮᱱᱟᱜᱼᱟ ᱱᱚᱶᱟ ᱥᱟᱱᱛᱟᱞᱤ ᱯᱟᱹᱨᱥᱤ ᱫᱚ ᱟᱵᱚᱣᱟᱜ ᱟᱭᱳ ᱟᱲᱟᱝ ᱠᱟᱱᱟ ᱱᱚᱶᱟ ᱟᱭᱳ ᱟᱲᱟᱝ ᱛᱮ ᱨᱚᱲ ᱫᱚ ᱟᱹᱰᱤ ᱞᱟᱹᱠᱛᱤ ᱠᱟᱱᱟ ᱪᱮᱫᱟᱜ ᱥᱮ ᱱᱟᱦᱟᱜ ᱫᱚ ᱥᱚᱦᱚᱨ ᱵᱟᱡᱟᱨ ᱨᱮ ᱛᱟᱦᱮᱸᱱ ᱢᱟᱹᱱᱢᱤ ᱠᱚᱫᱚ ᱥᱟᱱᱛᱟᱲ ᱨᱚᱲ ᱜᱮᱠᱚ ᱟᱫ ᱮᱫᱟ ᱪᱮᱫᱟᱜ ᱥᱟᱱᱛᱟᱲ ᱚᱞ ᱩᱨᱩᱢ ᱨᱚᱲ ᱠᱚᱠᱚ ᱟᱫ ᱮᱫᱟ ᱠᱟᱨᱚᱱ ᱩᱱᱠᱩ ᱫᱚ ᱵᱟᱡᱟᱨ ᱫᱤᱥᱚᱢᱨᱮ ᱛᱟᱦᱮᱸ ᱠᱟᱛᱮᱫ ᱵᱟᱡᱟᱨ ᱨᱮᱱ ᱵᱟᱝᱟᱞᱤ ᱥᱟᱶ ᱢᱮᱥᱟᱣ ᱠᱟᱛᱮᱫ ᱥᱟᱱᱛᱟᱲ ᱟᱭᱳ ᱟᱲᱟᱝ ᱫᱚᱠᱚ ᱦᱤᱲᱤᱧ ᱮᱫᱟ ᱚᱱᱟ ᱛᱤᱧ ᱞᱟᱹᱭᱟ ᱡᱮ ᱜᱤᱫᱽᱨᱟᱹ ᱠᱚᱦᱚᱸ ᱥᱟᱱᱛᱟᱲ ᱯᱟᱹᱨᱥᱤ ᱥᱮᱲᱟ ᱫᱚ ᱟᱹᱰᱤᱜᱮ ᱞᱟᱹᱠᱛᱤ ᱠᱟᱱᱟ